ᱤᱧ ᱫᱚ ᱠᱟᱹᱴᱤᱡ ᱩᱢᱟᱹᱨ ᱨᱮ ᱡᱚᱠᱷᱚᱱᱤᱧ ᱛᱟᱦᱮᱸ ᱠᱟᱱᱟ ᱛᱚᱠᱷᱚᱱ ᱠᱟᱵᱟᱰᱤ ᱠᱟᱛᱮ ᱢᱟᱱᱮᱧ ᱥᱮᱬᱟ ᱞᱮᱫᱟ ᱤᱱᱟᱹ ᱯᱚᱨ ᱦᱩᱭᱩᱜ ᱠᱟᱱᱟ ᱤᱱᱟ ᱯᱚᱨ ᱫᱚ ᱦᱩᱭᱩᱜ ᱠᱟᱱᱟ ᱦᱟᱭ ᱡᱟᱢᱯ ᱞᱚᱝ ᱡᱟᱢ ᱮᱠᱥᱳᱴᱟᱨ ᱫᱩᱣᱟᱹᱨ ᱚᱱᱟ